ᱦᱮᱸ ᱦᱮᱞᱳ ᱦᱮᱸ ᱦᱟᱸᱥᱫᱟ ᱫᱚᱠᱟᱱ ᱠᱟᱱᱜᱮᱭᱟ ᱱᱤᱭᱟᱹ ᱫᱚᱠᱟᱱ ᱫᱚ ᱢᱚᱦᱤᱥᱰᱷᱟᱞ ᱨᱮ ᱢᱮᱱᱟᱜ ᱟᱠᱟᱫᱟ ᱟᱢᱫᱚ ᱚᱠᱟ ᱪᱮᱫ ᱞᱮᱠᱟᱛᱮ ᱱᱚᱜᱚᱭ ᱟᱢᱟᱜ ᱚᱲᱟᱜ ᱫᱚ ᱚᱠᱟᱨᱮ ᱵᱤᱥᱱᱩᱯᱟᱴᱤ ᱱᱚᱜᱚᱭ ᱤᱭᱟᱹᱥᱮᱫ ᱞᱮᱠᱟᱛᱮ ᱦᱮᱡ ᱦᱳᱭᱳᱜᱼᱟ ᱥᱤᱭᱟᱹᱞᱟ ᱚᱱᱮ ᱵᱟᱺᱫᱞᱩ ᱥᱮᱫ ᱞᱮᱠᱟᱛᱮ ᱦᱮᱡ ᱦᱳᱭᱳᱜᱼᱟ ᱟᱨ ᱚᱸᱰᱮ ᱢᱚᱦᱤᱥᱰᱷᱟᱞ ᱢᱤᱫᱴᱮᱱ ᱥᱟᱠᱳ ᱢᱮᱱᱟᱜ ᱟᱠᱟᱫᱟ ᱚᱸᱰᱮᱢ ᱯᱟᱨᱚᱢᱮᱱᱜᱮ ᱟᱫᱚᱢ ᱞᱟᱹᱭᱟᱠᱚᱣᱟ ᱡᱮ ᱦᱟᱸᱥᱫᱟ ᱫᱚᱠᱟᱱ ᱚᱠᱟᱴᱷᱮᱱ ᱢᱮᱱᱟᱜᱼᱟ ᱤᱧᱟᱹᱜ ᱫᱚᱠᱟᱱ ᱚᱠᱟᱴᱷᱮᱱ ᱢᱮᱱᱟᱜᱼᱟ ᱟᱫᱚᱠᱚ ᱞᱟᱹᱭᱟᱢᱟ ᱦᱟᱜ ᱢᱮᱱᱟᱜ ᱟᱠᱟᱫᱟ ᱟᱭᱢᱟ ᱠᱤᱪᱷᱩ ᱢᱟᱞᱟ ᱞᱩᱛᱩᱨ ᱨᱮᱭᱟᱜ ᱛᱚᱲᱟ ᱛᱤᱨᱮᱭᱟᱜ ᱟᱹᱱᱴᱤ ᱠᱟᱴᱟ ᱨᱮᱭᱟᱜ ᱟᱹᱱᱴᱤ ᱞᱤᱵᱤᱥᱴᱤᱠ ᱢᱮᱠᱟᱯ ᱵᱚᱠᱥ ᱛᱟᱯᱚᱨᱮ ᱯᱷᱮᱭᱟᱨ ᱞᱟᱵᱷᱞᱤ ᱟᱨᱦᱚᱸ ᱟᱭᱢᱟᱠᱤᱪᱷᱩ ᱢᱮᱱᱟᱜ ᱟᱠᱟᱫᱟ ᱟᱢ ᱪᱮᱫᱠᱩᱢ ᱦᱟᱛᱟᱣᱟ ᱞᱟᱹᱭᱢᱮ ᱢᱟᱞᱟ ᱫᱚ ᱦᱳᱭᱳᱜ ᱠᱟᱱᱟ ᱢᱤᱫᱥᱚ ᱴᱟᱠᱟ ᱞᱩᱛᱩᱨ ᱨᱮᱭᱟᱜ ᱫᱚ ᱯᱚᱸᱪᱟᱥ ᱴᱟᱠᱟ

ᱦᱮᱸ ᱠᱤ ᱦᱮᱸ ᱠᱨᱤᱢ ᱦᱚ ᱢᱮᱱᱟᱜ ᱟᱠᱟᱫᱟ ᱵᱮᱵᱤ ᱠᱨᱤᱢ ᱢᱮᱱᱟᱜ ᱟᱠᱟᱫᱟ ᱯᱮᱸᱰᱨᱚᱝ ᱯᱞᱟᱥ ᱢᱮᱱᱟᱜ ᱟᱠᱟᱫᱟ ᱛᱟᱯᱚᱨᱮ ᱵᱷᱤᱠᱳ ᱢᱮᱱᱟᱜ ᱟᱠᱟᱫᱟ ᱟᱭᱢᱟᱨᱚᱠᱚᱢ ᱠᱨᱤᱢ ᱢᱮᱱᱟᱜᱼᱟ ᱢᱤᱫᱴᱮᱱ ᱠᱨᱤᱢ ᱱᱚᱛᱩᱱᱜᱤ ᱦᱮᱡ ᱟᱠᱟᱱᱟ ᱚᱱᱟ ᱠᱨᱤᱢ ᱮᱢ ᱚᱡᱚᱜ ᱞᱮᱠᱷᱟᱱ ᱥᱟᱛᱫᱤᱱ ᱢᱚᱫᱷᱮ ᱨᱮᱜᱮᱢ ᱮᱥᱮᱞᱚᱜᱼᱟ ᱧᱮᱞ ᱢᱮ ᱟᱢ ᱪᱮᱫᱠᱩᱢ ᱦᱟᱛᱟᱣᱟ ᱦᱮᱸ ᱛᱟᱦᱚᱞᱮ ᱛᱤᱥᱮᱢ ᱦᱤᱡᱩᱜᱼᱟ ᱛᱤᱱ ᱥᱩᱢᱳᱭᱮᱢ ᱦᱤᱡᱩᱜᱼᱟ ᱚᱱᱟᱠᱚᱢ ᱞᱟᱹᱭᱟᱹᱧᱟᱹ ᱟᱨᱦᱚᱸ ᱱᱚᱛᱩᱱ ᱱᱚᱛᱩᱱ ᱡᱤᱱᱤᱥᱠᱚ ᱦᱮᱡ ᱟᱠᱟᱱᱟ ᱞᱟᱹᱭᱢᱮ ᱪᱮᱫᱠᱚᱢ ᱦᱟᱛᱟᱣᱟ ᱚᱱᱟᱠᱚ ᱛᱟᱦᱚᱞᱮᱧ ᱞᱤᱥᱴ ᱫᱚᱦᱚᱠᱟᱜᱼᱟ

ᱴᱷᱤᱠᱜᱮᱭᱟ ᱚᱱᱟᱠᱚ ᱛᱟᱦᱚᱞᱮᱧ ᱞᱤᱥᱴ ᱫᱚᱦᱚᱠᱟᱜ ᱛᱟᱢᱟ ᱠᱨᱤᱢ ᱨᱮᱭᱟᱜ ᱫᱚ ᱟᱫᱚ ᱫᱟᱢ ᱫᱚ ᱦᱳᱭᱳᱜ ᱠᱟᱱᱟ ᱢᱤᱫᱴᱮᱡ ᱠᱨᱤᱢ ᱨᱮᱭᱟᱜ ᱫᱟᱢᱫᱚ ᱦᱳᱭᱳᱜ ᱠᱟᱱᱟ ᱢᱤᱫᱥᱚ ᱟᱥᱤ ᱴᱟᱠᱟ ᱟᱨ ᱵᱚᱰᱤ ᱥᱯᱨᱮ ᱫᱚ ᱦᱳᱭᱳᱜ ᱠᱟᱱᱟ ᱢᱤᱫᱥᱚ ᱱᱚᱵᱽᱵᱚᱭ ᱴᱟᱠᱟ ᱟᱨ ᱛᱚᱲᱟ ᱨᱮᱭᱟᱜ ᱫᱚ ᱦᱳᱭᱳᱜ ᱠᱟᱱᱟ ᱢᱤᱫ ᱥᱚ ᱛᱨᱤᱥ ᱴᱟᱠᱟ ᱟᱨ ᱪᱮᱫ ᱮᱢ ᱞᱟᱹᱭᱠᱮᱫᱟ ᱦᱟᱸᱜ ᱟᱨ ᱪᱮᱫᱠᱚᱢ ᱦᱟᱛᱟᱣᱟ ᱦᱮᱸ ᱵᱚᱰᱤ ᱥᱯᱨᱮᱧ ᱞᱟᱹᱭᱟᱫ ᱢᱮᱫᱚ ᱢᱤᱫᱥᱚ ᱱᱚᱵᱽᱵᱳᱭ ᱴᱟᱠᱟ ᱦᱮᱸ ᱴᱷᱤᱠᱜᱮᱭᱟ ᱛᱟᱦᱚᱞᱮ ᱟᱢᱟᱜ ᱡᱷᱚᱛᱚ ᱴᱚᱴᱟᱞ ᱢᱤᱞᱮ ᱦᱳᱭᱳᱜ ᱠᱟᱱᱛᱟᱢᱟ ᱟᱲᱟᱭ ᱦᱟᱡᱟᱨ ᱴᱟᱠᱟ ᱵᱤᱞ ᱦᱳᱭᱳᱜ ᱠᱟᱱᱛᱟᱢᱟ ᱦᱮᱸ ᱦᱮᱸ ᱟᱫᱚ ᱫᱚᱠᱟᱱ ᱦᱮᱡᱞᱮᱱᱟ ᱛᱚ ᱛᱤᱥᱠᱚᱛᱮᱢ ᱛᱤᱥᱠᱚᱛᱮᱢ ᱛᱤᱥᱠᱚᱛᱮᱢ ᱛᱤᱥ ᱦᱤᱡᱩᱜᱼᱟ ᱚᱱᱟ ᱞᱟᱹᱭᱟᱹᱧ ᱜᱮᱭᱟ ᱦᱟᱜ ᱞᱟᱹᱭᱟᱹᱧ ᱢᱮ ᱟᱨ ᱛᱤᱱᱥᱳᱢᱳᱭᱮᱢ ᱦᱤᱡᱩᱜᱼᱟ ᱦᱮᱸ ᱟᱨ ᱟᱞᱛᱟ ᱠᱚᱫᱚ ᱵᱟᱢ ᱦᱟᱛᱟᱣᱟ ᱟᱞᱛᱟᱠᱚ ᱠᱟᱹᱴᱩᱵ ᱨᱮᱭᱟᱜ ᱟᱹᱱᱴᱤ ᱠᱚ ᱦᱮᱸ ᱱᱚᱶᱟ ᱠᱟᱴᱟᱨᱮᱭᱟᱜ ᱟᱹᱱᱴᱤ ᱫᱚ ᱦᱳᱭᱳᱜ ᱠᱟᱱᱟ ᱟᱹᱥᱤ ᱴᱟᱠᱟ ᱟᱞᱛᱟ ᱨᱮᱭᱟᱜ ᱫᱚ ᱥᱟᱴ ᱴᱟᱠᱟ ᱱᱚᱶᱟ ᱠᱚ ᱡᱷᱚᱛᱚ ᱢᱮᱱᱟᱜ ᱟᱠᱟᱫᱟ ᱟᱭᱢᱟ ᱨᱚᱠᱚᱢ ᱠᱩᱲᱤᱴᱟᱠᱟ ᱢᱮᱱᱟᱜ ᱟᱠᱟᱫᱟ ᱫᱚᱥᱴᱟᱠᱟ ᱢᱮᱱᱟᱜ ᱟᱠᱟᱫᱟ ᱛᱨᱤᱥ ᱴᱟᱠᱟ ᱢᱮᱱᱟᱜᱼᱟ ᱯᱚᱧᱪᱟᱥ ᱴᱟᱠᱟᱦᱚᱸ ᱢᱮᱱᱟᱜᱼᱟ ᱢᱤᱫᱥᱚ ᱴᱟᱠᱟᱣᱟᱞᱟ ᱦᱚᱸ ᱢᱮᱱᱟᱜᱼᱟ ᱟᱫᱚ ᱟᱢ ᱡᱟᱦᱟᱸᱴᱟᱜ ᱮᱢ ᱠᱩᱥᱤᱭᱟᱜ ᱴᱷᱤᱠᱜᱮᱭᱟ ᱛᱟᱦᱚᱞᱮ ᱢᱤᱫᱥᱚ ᱴᱟᱠᱟ ᱵᱚᱞᱮᱧ ᱚᱞᱠᱟᱛᱟᱢᱟ ᱞᱤᱥᱴ ᱨᱮ

ᱟᱨᱦᱚᱸ ᱦᱮᱸ ᱟᱨᱦᱚᱸ ᱱᱚᱛᱩᱱ ᱱᱚᱛᱩᱱ ᱡᱤᱱᱤᱥ ᱦᱮᱡ ᱟᱠᱟᱱᱟ ᱚᱱᱮ ᱵᱷᱟᱜᱮ ᱢᱚᱸᱡᱽ ᱧᱚᱜ ᱢᱟᱞᱟᱠᱚ ᱛᱟᱯᱚᱨᱮ ᱟᱹᱰᱤ ᱢᱚᱸᱡᱽ ᱞᱟᱹᱴᱩ ᱞᱟᱹᱴᱩ ᱞᱩᱛᱩᱨ ᱨᱮᱭᱟᱜ ᱠᱚ ᱚᱱᱟᱠᱚ ᱦᱮᱡ ᱟᱠᱟᱱᱟ ᱢᱚᱸᱡᱽᱜᱮ ᱛᱚᱲᱟᱠᱚ ᱰᱤᱡᱟᱭᱤᱱ ᱨᱮᱭᱟᱜ ᱛᱚᱲᱟᱠᱚ ᱦᱮᱡ ᱟᱠᱟᱱᱟ ᱛᱟᱯᱚᱨᱮ ᱵᱷᱟᱜᱮ ᱢᱚᱸᱡᱽ ᱥᱮᱱᱴ ᱦᱮᱡ ᱟᱠᱟᱱᱟ ᱦᱮᱸ